ᱤᱧ ᱢᱤᱫ ᱫᱤᱱ ᱵᱟᱝᱞᱟ ᱠᱷᱚᱱ ᱥᱟᱱᱛᱟᱲᱤᱛᱮ ᱢᱤᱫᱴᱟᱱ ᱚᱱᱚᱬᱮᱧ ᱛᱚᱨᱡᱚᱢᱟᱭᱮᱫ ᱛᱟᱦᱮᱱᱟ ᱮᱱᱠᱷᱟᱱ ᱟᱭᱢᱟ ᱞᱮᱠᱟᱱ ᱟᱱᱟᱴ ᱠᱚ ᱦᱮᱡ ᱮᱱᱟ ᱚᱱᱟ ᱠᱚᱫᱚ ᱡᱮ ᱡᱟᱦᱟᱸ ᱟᱹᱲᱟᱹ ᱠᱚ ᱚᱠᱟ ᱞᱮᱠᱟ ᱵᱟᱹᱭᱥᱟᱹᱣ ᱦᱩᱭᱩᱜᱼᱟ ᱚᱱᱟ ᱵᱟᱝ ᱤᱧ ᱵᱩᱡᱷᱟᱹᱣ ᱧᱟᱢ ᱫᱟᱲᱮᱭᱟᱜ ᱠᱟᱱ ᱛᱟᱦᱮᱱᱟ ᱚᱱᱟ ᱠᱷᱟᱹᱛᱤᱨ ᱟᱨᱚ ᱟᱭᱢᱟ ᱦᱚᱲ ᱚᱱᱟᱠᱚ ᱠᱷᱚᱱ ᱠᱩᱞᱤ ᱥᱮ ᱤᱧ ᱠᱩᱞᱤ ᱵᱟᱲᱟ ᱠᱮᱫ ᱠᱚᱣᱟ ᱟᱨ ᱚᱱᱠᱟ ᱠᱟᱛᱮᱫ ᱜᱮ ᱩᱱᱠᱩ ᱠᱚ ᱤᱧ ᱚᱱᱟ ᱠᱚ ᱞᱟᱹᱭ ᱟᱹᱫᱤᱧᱟ ᱡᱮ ᱱᱚᱝᱠᱟ ᱞᱮᱠᱟ ᱱᱚᱣᱟ ᱟᱹᱲᱟᱹ ᱠᱚ ᱵᱟᱹᱭᱥᱟᱹᱣ ᱞᱮᱠᱷᱟᱱ ᱜᱟᱱᱚᱜ ᱟᱥᱮ ᱢᱚᱡᱽᱚᱜᱼᱟ ᱟᱨ ᱤᱧ ᱚᱱᱠᱟ ᱞᱮᱠᱟᱜᱮ ᱚᱱᱟ ᱚᱱᱚᱲᱦᱮᱸ ᱪᱮᱛᱟᱱ ᱨᱮ ᱟᱭᱢᱟ ᱞᱮᱠᱟᱱ ᱟᱹᱲᱟᱹ ᱠᱚ ᱵᱟᱹᱭᱥᱟᱹᱣ ᱠᱟᱛᱮᱫ ᱤᱧ ᱚᱱᱟ ᱥᱟᱱᱛᱟᱲᱤ ᱛᱤᱧ ᱛᱚᱨᱡᱚᱢᱟ ᱞᱮᱫᱟ